ᱟᱞᱮ ᱫᱚ ᱢᱩᱨᱛᱤ ᱯᱩᱡᱟᱹ ᱫᱚ ᱵᱟᱹᱱᱩᱜ ᱛᱟᱞᱮᱭᱟ ᱟᱞᱮ ᱫᱚ ᱡᱚᱠᱷᱚᱱ ᱡᱟᱦᱮᱨ ᱵᱚᱸᱜᱟ ᱞᱮ ᱯᱩᱡᱟᱹᱜᱼᱟ ᱚᱱᱟ ᱥᱟᱹᱨᱤ ᱥᱟᱨᱡᱚᱢ ᱵᱩᱴᱟᱹ ᱨᱮ ᱚᱱᱟ ᱜᱮ ᱢᱤᱫᱴᱮᱱ ᱫᱤᱨᱤ ᱵᱚᱸᱜᱟ ᱞᱮ ᱡᱩᱛᱮᱭᱟ ᱟᱨ ᱚᱱᱟᱜᱮ ᱪᱷᱚᱸᱪ ᱜᱚᱵᱚᱡ ᱥᱮᱛᱟᱜ ᱨᱮ ᱵᱮᱨᱮᱫ ᱠᱟᱛᱮ ᱢᱚᱡᱽ ᱜᱮᱞᱮ ᱡᱚᱛᱚ ᱞᱮ ᱢᱳᱰᱳᱞᱤ ᱥᱟᱯᱷᱟ ᱠᱟᱛᱮ ᱚᱱᱟ ᱜᱮ ᱫᱷᱩᱯ ᱫᱷᱩᱬᱟᱹ ᱞᱮ ᱡᱮᱨᱮᱫ ᱟᱜᱼᱟ ᱟᱞᱮ ᱫᱚ ᱮᱠᱷᱚᱱ ᱦᱚᱸ ᱚᱲᱟᱜ ᱨᱮᱦᱚᱸ ᱛᱩᱞᱥᱤ ᱛᱷᱟᱱ ᱞᱮ ᱡᱩᱛ ᱨᱮᱦᱚᱸ ᱢᱟᱱᱮ ᱦᱟᱥᱟ ᱛᱮᱜᱮ ᱞᱮ ᱡᱩᱛᱟ ᱚᱱᱠᱟ ᱦᱟᱥᱟ ᱛᱮ ᱢᱤᱫᱴᱮᱱ ᱰᱷᱤᱯᱤ ᱞᱮᱠᱟ ᱞᱮ ᱡᱩᱛᱟ ᱚᱱᱠᱟ ᱜᱮ ᱫᱤᱥᱟᱹᱢ ᱢᱟᱱᱮ ᱦᱟᱲᱟᱢ ᱵᱟ ᱵᱩᱰᱷᱤ ᱜᱚ ᱠᱚ ᱢᱟᱱᱮ ᱞᱟᱹᱭ ᱦᱚᱴᱚ ᱟᱠᱟᱫ ᱞᱮᱭᱟ ᱚᱱᱠᱟ ᱜᱮᱠᱚ ᱩᱫᱩᱜ ᱦᱚᱴᱚ ᱟᱠᱟᱫ ᱞᱮᱭᱟ ᱚᱱᱟ ᱜᱮ ᱟᱞᱮᱼᱟᱞᱮ ᱫᱚᱞᱮ ᱵᱮᱵᱚᱦᱟᱨᱟ ᱱᱮᱛᱟᱨ ᱦᱚᱸ ᱥᱮ ᱟᱹᱰᱤ ᱫᱤᱱ ᱦᱚᱸ ᱚᱱᱠᱟ ᱜᱮᱠᱚ ᱵᱮᱵᱚᱦᱟᱨᱮᱫ ᱛᱟᱦᱮᱸᱱᱟ ᱟᱞᱮ ᱡᱚᱛᱚ ᱦᱚᱲ ᱜᱮ ᱮᱠᱷᱚᱱᱳ ᱢᱟᱱᱮ ᱡᱚᱛᱚ ᱦᱚᱲ ᱞᱮ ᱵᱮᱵᱚᱦᱟᱨᱟ ᱡᱚᱛᱟ ᱜᱮ ᱡᱟᱦᱟᱸᱱᱟ ᱯᱩᱡᱟᱹ ᱯᱚᱨᱚᱵ ᱨᱮᱜᱮ ᱟᱞᱮ ᱫᱚ ᱢᱟᱱᱮ ᱢᱩᱨᱛᱤ ᱫᱚ ᱵᱟᱞᱮ ᱡᱩᱛ ᱵᱟᱲᱟᱭᱮᱭᱟ ᱢᱟᱱᱮ ᱱᱚᱣᱟ ᱟᱞᱮ ᱫᱚ ᱱᱚᱝᱠᱟ ᱫᱷᱤᱨᱤ ᱥᱮ ᱱᱚᱝᱠᱟ ᱛᱮᱜᱮ ᱞᱮ ᱠᱟᱨᱵᱟᱨᱟ ᱱᱤᱭᱟᱹ ᱛᱮᱜᱮ ᱞᱮ ᱥᱮᱵᱟ ᱟᱭᱟ ᱡᱚᱛᱚ ᱜᱮ ᱥᱮᱛᱟᱜ ᱟᱭᱩᱵᱽ ᱫᱟᱜ ᱫᱤᱞ ᱫᱩᱞᱟᱛᱮ ᱫᱟᱜ ᱫᱩᱞᱟᱛᱮ ᱞᱮ ᱰᱚᱵᱚᱜ ᱰᱚᱵᱚᱜ ᱡᱚᱦᱟᱨ ᱥᱤᱱ ᱤᱭᱟᱹᱣᱟᱜᱼᱟ